ᱦᱮᱞᱳ ᱚᱠᱚᱭ ᱟᱢᱫᱚ ᱯᱷᱤᱞᱤ ᱥᱚᱨᱮᱱᱮᱢ ᱢᱮᱱᱮᱜᱼᱟ ᱢᱮᱱᱮᱜ ᱟᱹᱧ ᱡᱮ ᱟ ᱠᱟᱹᱴᱤᱡ ᱜᱟᱱ ᱤᱧᱟᱹᱜ ᱠᱳᱢᱯᱤᱴᱟᱨ ᱱᱟᱥᱮᱭᱟᱜ ᱥᱚᱢᱳᱥᱟ ᱦᱩᱭᱧᱚᱜ ᱟᱠᱟᱱᱟ ᱚᱱᱟ ᱠᱷᱟᱹᱛᱤᱨ ᱛᱮ ᱱᱟᱥᱮᱭᱟᱜ ᱜᱟᱞᱢᱟᱨᱟᱣ ᱛᱟᱦᱮᱸ ᱠᱟᱱᱟ ᱤᱧᱟᱹᱜ ᱦᱮᱸ ᱤᱧᱟᱹᱜ ᱡᱟᱦᱟᱸ ᱞᱮᱠᱟ ᱫᱚ ᱡᱟᱦᱟᱸ ᱰᱚ ᱡᱟᱹᱥᱛᱤ ᱫᱚ ᱵᱟᱝ ᱢᱟᱱᱮ ᱫᱩ ᱢᱟᱥ ᱞᱟᱦᱟ ᱨᱮᱧ ᱠᱤᱨᱤᱧ ᱞᱮᱜᱼᱟ ᱤᱧᱟᱹᱜ ᱫᱚ ᱣᱤᱱᱰᱳᱡᱽ ᱴᱮᱱ ᱠᱟᱱ ᱛᱤᱧᱟᱹ ᱟᱨᱠᱤ ᱛᱚ ᱥᱮᱴᱟᱯ ᱠᱟᱛᱮ ᱦᱮᱸ ᱥᱮᱴᱟᱯ ᱠᱟᱛᱮ ᱠᱤᱪᱷᱩᱜᱟᱱ ᱢᱟᱱᱮ ᱢᱤᱫ ᱥᱚᱯᱛᱟᱜᱮ ᱦᱩᱭᱮᱱᱟ ᱤᱭᱩᱡᱽ ᱠᱟᱛᱮ ᱟᱹᱰᱤ ᱜᱟᱱ ᱢᱟᱱᱮ ᱥᱟᱴᱰᱟᱣᱩᱱ ᱡᱚᱠᱷᱚᱱ ᱥᱮ ᱳᱯᱮᱱ ᱡᱚᱠᱷᱟᱱ ᱦᱚᱸ ᱟᱹᱰᱤ ᱜᱟᱱ ᱥᱚᱢᱚᱥᱟ ᱢᱟᱱᱮ ᱟᱹᱰᱤ ᱞᱮᱴᱳᱜ ᱠᱟᱱᱟ ᱥᱮ ᱴᱷᱤᱠ ᱴᱷᱟᱠ ᱢᱟᱱᱮ ᱵᱟᱭ ᱠᱟᱹᱢᱤ ᱧᱚᱜ ᱮᱫᱟ ᱱᱟᱥᱮᱭᱟᱜ ᱦᱮᱸ ᱵᱷᱳᱞᱴᱮᱡᱽ ᱴᱷᱤᱠ ᱴᱷᱟᱠᱢᱟᱭ ᱩᱫᱩᱜ ᱮᱫ ᱠᱟᱱ ᱮᱱᱛᱮᱫ ᱚᱱᱟᱜᱮ ᱵᱩᱡᱷᱟᱹᱣ ᱵᱟᱹᱧ ᱧᱟᱢ ᱮᱫᱟ ᱚᱱᱟ ᱠᱷᱟᱹᱛᱤᱨ ᱛᱮᱜᱮ ᱟᱢ ᱴᱷᱮᱡ ᱠᱚᱞ ᱦᱩᱭᱟᱠᱟᱱᱟ ᱡᱮ ᱱᱚᱣᱟ ᱪᱮᱫ ᱠᱷᱟᱹᱛᱤᱨ ᱛᱮ ᱥᱚᱢᱳᱥᱟ ᱱᱟᱥᱮ ᱜᱟᱱᱮᱢ ᱞᱟᱹᱭ ᱫᱟᱲᱮ ᱟᱹᱧ ᱠᱷᱟᱡ ᱟᱹᱰᱤ ᱢᱚᱡᱽ ᱠᱚᱜᱼᱟ ᱦᱮᱸ ᱦᱮᱸ ᱚᱸᱻ ᱦᱮᱸ ᱦᱮᱸ ᱯᱷᱮᱱ ᱚᱪᱩᱨᱚᱜ ᱠᱟᱱ ᱜᱮᱭᱟ ᱚᱱᱟᱜᱮᱛᱚ ᱥᱚᱢᱚᱥᱟ ᱯᱷᱮᱱᱢᱟ ᱚᱪᱩᱨᱚᱜ ᱠᱟᱱ ᱜᱮ ᱢᱮᱱᱠᱷᱟᱱ ᱱᱚᱜᱼᱚᱸᱭ ᱱᱚᱣᱟ ᱡᱚᱛᱚ ᱠᱷᱚᱡ ᱞᱟᱹᱴᱩ ᱥᱚᱢᱳᱥᱟ ᱦᱩᱭᱩᱜ ᱠᱟᱱᱟ ᱡᱮ ᱥᱟᱴᱰᱟᱣᱩᱱ ᱡᱚᱠᱷᱚᱡ ᱦᱚᱸ ᱟᱹᱰᱤ ᱜᱟᱱ ᱥᱚᱢᱳᱭ ᱞᱟᱜᱟᱜ ᱠᱟᱱᱟ ᱦᱤᱥᱟᱹᱵ ᱠᱷᱚᱡ ᱵᱟᱹᱲᱛᱤ ᱟᱨ ᱥᱩᱭᱤᱡᱽ ᱚᱱ ᱡᱚᱠᱷᱚᱡ ᱦᱚᱸ ᱟᱹᱰᱤ ᱜᱟᱱ ᱥᱚᱢᱳᱭ ᱞᱟᱜᱟᱜ ᱠᱟᱱᱟ ᱟᱨ ᱨᱤᱯᱷᱮᱞᱮᱥ ᱮᱫ ᱠᱷᱟᱱ ᱦᱚᱸ ᱴᱷᱤᱠ ᱴᱷᱟᱠ ᱮᱯᱴᱮᱵ ᱵᱟᱭ ᱠᱟᱹᱢᱤᱭᱮᱜᱼᱟ ᱱᱚᱜᱱᱟ ᱜᱮ ᱥᱚᱢᱳᱥᱟ ᱦᱮᱸ ᱦᱮᱸ ᱨᱤᱯᱷᱮᱞᱮᱥ ᱮᱫ ᱠᱟᱱ ᱠᱷᱟᱱ ᱦᱚᱸ ᱢᱚᱡᱽ ᱛᱮ ᱟᱯᱰᱮᱴ ᱵᱚᱞᱛᱮ ᱫᱚ ᱪᱮᱫ ᱠᱤᱨᱤᱧ ᱠᱟᱛᱮ ᱜᱮᱥᱮ ᱦᱮᱸ ᱢᱮᱱᱮᱜᱟᱹᱧ ᱠᱤᱨᱤᱧ ᱠᱟᱛᱮ ᱡᱟᱹᱥᱛᱤ ᱦᱮᱸ ᱠᱤᱨᱤᱧ ᱠᱟᱛᱮᱢᱟ ᱡᱟᱹᱥᱛᱤ ᱫᱤᱱ ᱵᱟᱝ ᱦᱩᱭᱟᱱᱟᱢ ᱢᱟᱛᱨᱚ ᱢᱤᱫ ᱥᱚᱯᱛᱟ ᱦᱚ ᱦᱩᱭᱟᱠᱟᱱᱟ ᱟᱫᱚ ᱚᱠᱟ ᱞᱮᱠᱟ ᱟᱯᱰᱮᱴ ᱫᱚ ᱠᱤᱪᱷᱩ ᱤᱭᱩᱡᱽ ᱢᱟ ᱵᱟᱝ ᱦᱩᱭᱟᱠᱟᱱ ᱫᱚ ᱦᱮᱸ ᱦᱮᱸ ᱚᱸᱻ ᱦᱮᱸ ᱛᱟᱨ ᱢᱚᱫᱽᱫᱷᱮ ᱨᱮ ᱚᱸᱻ

ᱛᱟᱨ ᱢᱚᱫᱽᱫᱷᱮ ᱟᱨ ᱢᱤᱫᱴᱮᱡ ᱛᱟᱨ ᱢᱚᱫᱽᱫᱷᱮ ᱟᱨ ᱢᱤᱫᱴᱮᱡ ᱥᱚᱢᱳᱥᱟ ᱦᱩᱭᱩᱜ ᱠᱟᱱᱟ ᱡᱮ ᱡᱚᱠᱷᱚᱱ ᱜᱮ ᱡᱟᱦᱟᱭ ᱢᱟᱱᱮ ᱯᱷᱳᱴᱳᱧ ᱯᱤᱨᱤᱱᱴ ᱟᱣᱩᱱᱴ ᱟᱠᱚ ᱠᱟᱱᱟ ᱛᱚᱠᱷᱚᱱ ᱢᱟᱱᱮ ᱯᱷᱳᱴᱳ ᱵᱮᱞᱟᱨᱚᱜ ᱠᱟᱱᱟ ᱟᱨᱠᱤ ᱚᱴᱳᱢᱤᱴᱤᱠ ᱦᱮᱸ ᱦᱮᱸ ᱮᱰᱳᱵ ᱯᱷᱳᱴᱳᱥᱳᱯ ᱛᱮ ᱛᱚ ᱚᱱᱟ ᱜᱮ ᱵᱩᱡᱷᱟᱹᱣ ᱦᱮᱸ ᱦᱮᱸ

ᱟᱪᱪᱷᱟ ᱟᱪᱷᱟ ᱛᱟᱦᱚᱞᱮ ᱤᱧ ᱱᱤᱛᱚᱜ ᱤᱧ ᱪᱮᱫ ᱤᱧ ᱪᱤᱠᱟᱹᱭᱟ

ᱴᱷᱤ ᱴᱷᱤᱠ ᱜᱮᱭᱟ ᱟᱪᱪᱷᱟ ᱟᱪᱪᱷᱟᱧ ᱧᱮᱞᱮᱫᱟ ᱛᱟᱯᱚᱨ ᱵᱟᱠᱷᱟᱡ ᱥᱚᱢᱳᱥᱟ ᱦᱩᱭᱩᱜ ᱠᱷᱟᱱ ᱟᱨᱚ ᱦᱟᱜ ᱤᱧ ᱯᱷᱳᱱ ᱫᱚᱲᱦᱟ ᱟᱢᱟ

ᱴᱷᱤᱠ ᱜᱮᱭᱟ ᱯᱷᱳᱱ ᱟᱢᱟᱹᱧ ᱦᱟᱸᱜ ᱛᱟᱦᱚᱞᱮ ᱦᱮᱸ